ᱦᱮᱞᱳ ᱦᱮᱞᱳ ᱦᱮᱸ ᱤᱭᱟᱹ ᱟᱢᱠᱤ ᱨᱩᱯᱞᱟᱞ ᱜᱚᱝᱠᱮᱢ ᱞᱟᱹᱭᱫᱟ ᱦᱮᱸ ᱤᱧ ᱫᱚ ᱱᱚᱣᱟ ᱴᱤᱴᱤᱠᱷᱚᱞᱟ ᱢᱟᱹᱡᱽᱦᱤ ᱵᱟᱵᱟᱧ ᱞᱟᱹᱭᱫᱟ ᱦᱮᱸ ᱦᱮᱸ ᱟᱪᱪᱷᱟ ᱦᱮᱸ ᱚᱱᱟ ᱫᱚ ᱜᱟᱞᱢᱟᱨᱟᱣ ᱫᱚ ᱱᱚᱝᱠᱟ ᱦᱩᱭᱟᱠᱟᱱᱟ ᱡᱮ ᱟᱵᱚ ᱱᱚᱸᱰᱮ ᱡᱟᱦᱟᱸᱭ ᱠᱚᱠᱚ ᱥᱮᱴᱮᱨ ᱞᱮᱱᱟ ᱥᱟᱱᱟᱢ ᱠᱚᱛᱮᱜᱮ ᱜᱚᱴᱟ ᱥᱟᱞᱟ ᱦᱩᱭᱮᱱᱟ ᱡᱮ ᱟᱵᱚ ᱱᱚᱣᱟ ᱢᱟᱜᱽᱥᱤᱢᱨᱮ ᱢᱤᱫ ᱥᱮᱨ ᱠᱟᱛᱮ ᱪᱟᱣᱞᱮ ᱟᱨ ᱮᱠᱥᱚ ᱠᱩᱲᱤ ᱴᱟᱠᱟ ᱠᱟᱛᱮ ᱯᱚᱭᱥᱟ ᱟᱹᱫᱟᱹᱭ ᱦᱩᱭᱩᱜᱼᱟ ᱟᱨ ᱱᱤᱜᱼᱟᱹ ᱱᱤᱭᱟᱹ ᱪᱟᱨ ᱛᱟᱨᱤᱠᱷ ᱦᱤᱞᱳᱜ ᱚᱱᱟ ᱫᱤᱱ ᱫᱚ ᱢᱟᱹᱦᱤᱛ ᱫᱚ ᱜᱚᱴᱟᱣᱟᱠᱟᱱᱟ ᱚᱱᱠᱟ ᱟᱫᱚ ᱦᱮᱸ ᱢᱟ ᱞᱟᱹᱭᱢᱮ ᱦᱮᱸ ᱦᱮᱸ ᱦᱮᱸ ᱦᱮᱸ ᱚᱱᱟ ᱥᱤᱢ ᱨᱮᱱᱟᱜ ᱯᱚᱭᱥᱟ ᱫᱚ ᱞᱟᱦᱟᱛᱮᱫᱚ ᱟᱵᱚ ᱡᱮᱢᱚᱱ ᱯᱚᱧᱪᱟᱥ ᱴᱟᱠᱟ ᱛᱟᱦᱮᱸ ᱠᱟᱱᱟ ᱟᱫᱚ ᱱᱤᱭᱟᱹ ᱵᱟᱨ ᱫᱚ ᱚᱱᱟ ᱫᱚ ᱥᱳᱛᱛᱳᱨ ᱴᱟᱠᱟ ᱠᱟᱛᱮ ᱠᱚᱨᱟᱣ ᱦᱩᱭᱟᱠᱟᱱᱟ ᱦᱮᱸ ᱥᱚᱛᱛᱳᱨ ᱴᱟᱠᱟ ᱠᱚᱨᱟᱣ ᱦᱩᱭᱟᱠᱟᱱᱟ ᱦᱮᱸ ᱟᱨ ᱟᱨ ᱡᱩᱫᱤ ᱥᱤᱢ ᱡᱩᱫᱤ ᱵᱟᱢ ᱮᱢ ᱫᱟᱲᱭᱟᱜ ᱠᱷᱟᱱ ᱫᱚ ᱛᱟᱞᱦᱮ ᱠᱷᱟᱱ ᱮᱠᱥᱚ ᱠᱩᱲᱤ ᱴᱟᱠᱟ ᱚᱱᱟᱫᱚ ᱞᱟᱜᱟᱜᱼᱟ ᱚᱱᱟ ᱫᱚ ᱞᱟᱜᱟᱜᱼᱟ ᱚᱱᱠᱟ ᱜᱚᱴᱟ ᱦᱩᱭᱟᱠᱟᱱᱟ ᱟᱨ ᱢᱤᱫ ᱥᱮᱨ ᱪᱟᱣᱞᱮ ᱦᱮᱸ ᱦᱮᱸ ᱦᱮᱸ ᱦᱮᱸ ᱦᱮᱸ ᱚᱱᱟ ᱦᱚᱸ ᱚᱱᱟ ᱱᱤᱭᱮ ᱦᱚᱸ ᱠᱟᱹᱴᱤᱡ ᱜᱟᱞᱢᱟᱨᱟᱣ ᱵᱟᱲᱟ ᱫᱚ ᱦᱩᱭ ᱠᱟᱱᱟ ᱦᱟᱸᱜ ᱟᱫᱚ ᱱᱮᱥ ᱫᱚᱦᱟᱸᱜ ᱚᱱᱟ ᱯᱟᱸᱪᱟ ᱫᱚᱦᱟᱸᱜ ᱥᱚᱢᱵᱷᱚᱵᱚᱜ ᱠᱟᱱᱟ ᱥᱮ ᱵᱟᱝ ᱠᱟᱱᱟ ᱟᱫᱚ ᱦᱮᱸ ᱱᱚᱣᱟ ᱜᱟᱞᱢᱟᱨᱟᱣ ᱨᱮᱜᱮ ᱴᱷᱤᱠᱴᱷᱟᱠ ᱦᱩᱭᱟᱠᱟᱱᱟ ᱡᱮ ᱠᱤᱪᱷᱩ ᱜᱤᱫᱽᱨᱟᱹ ᱠᱚ ᱢᱟᱹᱱ ᱜᱚᱴᱟ ᱦᱩᱭ ᱠᱟᱱᱟ ᱦᱟᱸᱜ ᱩᱱᱠᱩ ᱠᱚᱜᱮ ᱦᱟᱸᱜ ᱤᱥᱤᱱ ᱵᱟᱥᱟᱝ ᱫᱚ ᱦᱟᱸᱜ ᱦᱩᱭᱩᱜᱼᱟ ᱦᱟᱸᱜ ᱦᱮᱸ ᱟᱫᱚ ᱚᱱᱟ ᱫᱚ ᱦᱟᱸᱜ ᱱᱤᱛᱚᱜ ᱫᱚ ᱤᱭᱟᱹ ᱦᱩᱭᱟᱠᱟᱱᱟ ᱡᱮ ᱱᱤᱛᱚᱜ ᱫᱚ ᱦᱟᱸᱜ ᱢᱟᱱᱮ ᱢᱟᱨᱮ ᱡᱟᱦᱟᱸ ᱢᱮᱱᱟᱜᱼᱟ ᱚᱱᱟ ᱢᱟᱨᱮᱭᱟᱜ ᱛᱮᱜᱮ ᱦᱟᱸᱜ ᱵᱚᱱ ᱞᱟᱜᱟ ᱦᱟᱛᱟᱲᱟ ᱱᱮᱥ ᱞᱮᱠᱟ ᱫᱚ ᱦᱟᱸᱜ ᱛᱟᱨᱯᱚᱨ ᱟᱫᱚ ᱠᱟᱞᱚᱢ ᱥᱮᱱ ᱦᱟᱸᱜ ᱵᱚᱱ ᱤᱭᱟᱹ ᱵᱟᱲᱟᱭᱟ ᱟᱫᱚᱧ ᱢᱮᱱᱫᱟ ᱤᱭᱟᱹ ᱱᱟᱦᱟᱜ ᱱᱮᱥ ᱫᱚ ᱵᱟᱢ ᱦᱮᱡ ᱫᱟᱲᱮᱭᱟᱜᱼᱟ ᱨᱳᱵᱽᱵᱟᱨ ᱢᱟ ᱦᱟᱸᱜ ᱱᱚᱜᱼᱚᱭ ᱪᱟᱨ ᱛᱟᱹᱨᱤᱠᱷ ᱠᱟᱱᱟ ᱟᱪᱪᱷᱟ ᱟᱪᱪᱷᱟ ᱟᱪᱪᱷᱟ ᱴᱷᱤᱠ ᱴᱷᱤᱠ ᱴᱷᱤᱠᱜᱮᱭᱟ ᱦᱮᱸ ᱟᱪᱪᱷᱟ ᱴᱷᱤᱠᱜᱮᱭᱟ ᱦᱮᱸ ᱢᱟ ᱛᱟᱦᱞᱮ ᱦᱮᱸ ᱦᱮᱸ ᱦᱮᱸ ᱴᱷᱤᱠᱜᱮᱭᱟ ᱡᱚᱸᱦᱟᱨᱜᱮ ᱡᱚᱸᱦᱟᱨᱜᱮ